ᱟᱵᱚ ᱡᱚᱛᱚ ᱦᱚᱲ ᱵᱚᱱ ᱵᱟᱲᱟᱭ ᱜᱮᱭᱟ ᱫᱩ ᱦᱟᱡᱟᱨ ᱠᱩᱲᱤ ᱥᱟᱞ ᱨᱮ ᱡᱟᱦᱟᱸ ᱢᱚᱨᱟᱢᱟᱨᱤ ᱢᱚᱦᱟᱢᱟᱨᱤ ᱦᱮᱡ ᱞᱮᱱᱟ ᱠᱳᱵᱷᱤᱰ ᱱᱟᱭᱤᱱᱴᱤᱱ ᱚᱱᱟ ᱥᱟᱨᱟ ᱵᱷᱟᱨᱚᱛ ᱵᱚᱨᱥᱚ ᱴᱚᱴᱷᱟ ᱜᱚᱴᱟ ᱯᱨᱤᱛᱷᱤᱵᱤ ᱞᱮᱠᱟᱜᱮ ᱯᱟᱥᱱᱟᱣ ᱞᱮᱱᱟ ᱛᱚ ᱞᱟᱹᱭᱮᱫ ᱠᱟᱱ ᱛᱟᱦᱮᱱᱟᱠᱚ ᱪᱤᱱ ᱠᱷᱚᱱ ᱱᱚᱣᱟ ᱫᱚ ᱯᱟᱥᱱᱟᱣ ᱟᱠᱟᱱᱟ ᱟᱫᱚ ᱜᱚᱴᱟ ᱵᱷᱟᱨᱚᱛᱵᱚᱨᱥᱚ ᱜᱮ ᱵᱟ ᱮᱴᱟᱜ ᱮᱴᱟᱜ ᱫᱤᱥᱚᱢᱦᱚᱸ ᱞᱚᱠ ᱰᱟᱣᱩᱱ ᱦᱩᱭ ᱞᱮᱱᱟ ᱞᱚᱠ ᱰᱟᱣᱩᱱ ᱪᱮᱫ ᱠᱟᱱᱟ ᱟᱵᱚ ᱵᱟᱵᱚ ᱵᱩᱡᱽ ᱟᱠᱟᱫ ᱛᱟᱦᱮᱱᱟ ᱧᱮᱞ ᱫᱟᱵᱚᱱ ᱜᱚᱴᱟ ᱫᱤᱥᱚᱢ ᱜᱚᱴᱟ ᱫᱩᱱᱭᱟᱹ ᱨᱮᱱᱟᱜ ᱩᱰᱟᱹᱜ ᱜᱟᱹᱰᱤ ᱴᱨᱮᱱ ᱜᱟᱹᱰᱤ ᱚᱯᱷᱤᱥ ᱠᱳᱨᱴ ᱠᱚᱞᱮᱡᱽ ᱤᱥᱠᱩᱞ ᱡᱚᱛᱚ ᱵᱚᱱᱫᱚ ᱛᱟᱦᱮᱸ ᱞᱮᱱᱟ

ᱜᱚᱴᱟ ᱵᱷᱟᱨᱚᱛ ᱵᱚᱨᱥᱚ ᱡᱚᱠᱷᱚᱱ ᱦᱩᱭ ᱟᱠᱟᱱᱟ ᱠᱳᱵᱷᱤᱴ ᱱᱟᱭᱤᱱᱴᱤᱱ ᱵᱤᱨᱵᱷᱩᱢ ᱦᱚᱸ ᱚᱱᱠᱟ ᱦᱩᱭ ᱟᱠᱟᱱ ᱛᱟᱦᱮᱱᱟ ᱚᱱᱟ ᱚᱠᱛᱚᱨᱮ ᱵᱤᱨᱵᱷᱩᱢ ᱨᱮᱱ ᱡᱚᱛᱚ ᱦᱟᱸᱥᱯᱟᱛᱟᱞ ᱦᱮᱱᱟᱜ ᱟᱠᱟᱫᱟ ᱠᱚᱨᱢᱤ ᱦᱮᱱᱟᱜ ᱟᱠᱟᱫ ᱠᱚᱣᱟ ᱡᱚᱛᱚᱠᱚ ᱩᱱ ᱥᱚᱢᱚᱭ ᱟᱹᱰᱤᱼᱟᱸᱴ ᱠᱚ ᱠᱟᱹᱢᱤᱣᱟᱠᱟᱫᱟ ᱯᱚᱨᱤᱥᱮᱵᱟ ᱠᱚ ᱮᱢ ᱟᱠᱟᱫᱟ ᱵᱟᱭᱨᱮ ᱠᱷᱚᱡ ᱡᱟᱦᱟᱸᱭ ᱠᱟᱹᱢᱤ ᱠᱷᱚᱱ ᱠᱚ ᱨᱩᱣᱟᱹᱲ ᱠᱟᱱᱟ ᱩᱱᱠᱩ ᱠᱳᱣᱟᱨᱮᱱᱴᱟᱭᱤᱱ ᱨᱮ ᱫᱚᱦᱚ ᱵᱮᱵᱚᱥᱛᱷᱟ ᱟᱠᱟᱫᱟ ᱠᱚ ᱴᱟᱭᱤᱢ ᱴᱩ ᱴᱟᱭᱤᱢ ᱠᱷᱳᱡᱽ ᱠᱚ ᱦᱟᱛᱟᱣ ᱟᱠᱟᱫᱟ ᱟᱫᱚ ᱱᱚᱣᱟ ᱠᱳᱵᱷᱤᱴ ᱱᱟᱭᱤᱱᱴᱤᱱᱛᱷ ᱥᱚᱢᱚᱭ ᱡᱚᱛᱚ ᱤᱥᱠᱩᱞ ᱠᱚᱞᱮᱡᱽ ᱵᱚᱱᱫᱚ ᱛᱟᱦᱮᱸ ᱞᱮᱱᱟ ᱠᱤᱱᱛᱩ ᱱᱚᱣᱟ ᱦᱚᱸᱥᱯᱤᱴᱚᱞ ᱥᱟᱥᱛᱷᱚ ᱠᱮᱱᱫᱽᱨᱚ ᱩᱱ ᱥᱚᱢᱚᱭ ᱫᱚ ᱟᱹᱰᱤ ᱡᱳᱨ ᱠᱚᱫᱚᱢᱮ ᱠᱟᱹᱢᱤ ᱟᱠᱟᱫᱟ ᱡᱚᱠᱷᱚᱱ ᱱᱚᱣᱟ ᱠᱳᱵᱷᱤᱰ ᱱᱟᱭᱤᱱᱴᱤᱱᱛᱷ ᱵᱷᱮᱠᱥᱤᱱ ᱩᱸᱰᱩᱝ ᱮᱱᱟ ᱛᱚᱠᱷᱚᱱ ᱥᱟᱥᱛᱷᱚ ᱠᱮᱱᱫᱨᱚ ᱨᱮᱱ ᱠᱚᱨᱢᱤ ᱟᱛᱳ ᱴᱚᱞᱟ ᱦᱮᱡ ᱟᱠᱟᱱᱟᱠᱳ ᱰᱳᱡᱽ ᱠᱚ ᱮᱢ ᱦᱚᱴᱚ ᱟᱠᱟᱫ ᱠᱚᱣᱟ ᱯᱷᱟᱥ ᱰᱳᱡᱽ ᱥᱮᱠᱮᱱ ᱰᱳᱡᱽ ᱴᱷᱟᱨᱰ ᱰᱳᱡᱽ ᱛᱚᱵᱮ ᱱᱩᱠᱩ ᱮᱛᱚ ᱯᱚᱨᱤᱥᱮᱵᱟ ᱠᱚ ᱮᱢ ᱟᱠᱟᱫᱟ ᱩᱱᱥᱚᱢᱚᱭ ᱮᱴᱟᱜ ᱡᱚᱛᱚ ᱠᱤᱪᱷᱩ ᱵᱚᱱᱫᱚ ᱛᱟᱦᱮᱸ ᱞᱮᱱᱟ ᱠᱤᱱᱛᱩ ᱱᱩᱠᱩ ᱫᱚ ᱟᱹᱰᱤ ᱢᱚᱱ ᱥᱟᱞᱟᱜ ᱠᱚ ᱠᱟᱢᱤᱣᱠᱟᱫᱟ